ᱦᱮᱸ ᱞᱟᱹᱭ ᱵᱤᱱ ᱪᱮᱫ ᱠᱷᱚᱵᱚᱨ ᱦᱮᱸ ᱞᱟᱹᱭᱮᱫᱟ ᱞᱤᱧ ᱚᱻ ᱟᱫᱚ ᱱᱤᱭᱟᱹ ᱥᱳᱢᱚᱭ ᱫᱚ ᱟᱞᱮᱭᱟᱜ ᱳᱯᱷᱤᱥ ᱨᱮ ᱜᱤᱫᱽᱨᱟᱹ ᱠᱚ ᱠᱟᱹᱢᱤᱭᱟᱱ ᱜᱤᱫᱽᱨᱟᱹ ᱟᱨᱠᱤ ᱩᱱᱠᱩ ᱠᱚ ᱠᱚᱢ ᱧᱚᱜ ᱜᱮᱭᱟ ᱪᱷᱩᱴᱤ ᱠᱚ ᱦᱟᱛᱟᱣ ᱟᱠᱟᱫᱟ ᱤᱱᱟᱹ ᱠᱟᱨᱚᱱ ᱛᱮ ᱱᱤᱭᱟᱹ ᱠᱚᱭᱮᱠ ᱫᱤᱱ ᱫᱚ ᱱᱚᱝᱠᱟ ᱠᱟᱹᱡ ᱚᱥᱩᱵᱤᱫᱟ ᱫᱚ ᱦᱳᱭᱳᱜ ᱜᱮᱭᱟ ᱵᱟᱨᱼᱯᱮ ᱫᱤᱱ ᱟᱪᱪᱷᱟ ᱡᱟᱦᱟᱸᱭ ᱪᱷᱩᱴᱤ ᱠᱚ ᱦᱟᱛᱟᱣ ᱟᱠᱟᱫᱟ ᱩᱱᱠᱩ ᱦᱟᱸᱜ ᱠᱷᱟᱱ ᱛᱟᱦᱚᱞᱮ ᱞᱤᱧ ᱯᱷᱳᱱ ᱟᱠᱚᱣᱟ ᱡᱮ ᱞᱚᱜᱚᱱ ᱧᱚᱜ ᱦᱤᱡᱩᱜ ᱯᱮ ᱡᱮ ᱫᱟᱜ ᱨᱮᱱᱟᱜ ᱚᱥᱩᱵᱤᱫᱟ ᱦᱩᱭᱩᱜ ᱠᱟᱱᱟ ᱥᱟᱯᱞᱟᱭ ᱠᱚ ᱴᱷᱤᱠᱼᱴᱷᱟᱠ ᱵᱟᱝ ᱦᱩᱭᱩᱜ ᱠᱟᱱᱟ ᱚᱱᱠᱟᱞᱤᱧ ᱞᱟᱹᱭ ᱟᱠᱚᱣᱟ ᱛᱟᱦᱚᱞᱮ ᱩᱱᱠᱩᱦᱚᱸ ᱟᱨ ᱪᱮᱫ ᱠᱚ ᱚᱥᱩᱵᱤᱫᱟ ᱦᱩᱭᱩᱜ ᱠᱟᱱᱟ ᱞᱟᱹᱭ ᱵᱤᱱ ᱟᱪᱪᱷᱟ ᱟᱪᱪᱷᱟ ᱛᱟᱦᱚᱞᱮ ᱨᱤᱯᱳᱴ ᱠᱚᱢ ᱫᱟᱜ ᱥᱟᱯᱞᱟᱭ ᱨᱮᱱᱟᱜ ᱵᱮᱵᱚᱥᱛᱟ ᱞᱤᱧ ᱦᱟᱛᱟᱭᱟ ᱦᱟᱸᱜ ᱠᱷᱟᱡ ᱴᱷᱤᱠ ᱴᱷᱟᱠ ᱡᱟᱛᱮ ᱫᱟᱜ ᱯᱮ ᱧᱟᱢ ᱢᱟ ᱟᱪᱪᱷᱟ ᱟᱪᱪᱷᱟ ᱟᱨᱻᱻ ᱫᱟᱜ ᱠᱚᱫᱚᱼᱴᱷᱤᱠ ᱴᱷᱟᱠ ᱜᱮ ᱵᱷᱟᱹᱜᱤ ᱜᱮᱯᱮ ᱧᱟᱢ ᱮᱫᱟ ᱛᱚ ᱥᱮ ᱡᱟᱦᱟᱱᱟᱜ ᱠᱚ ᱚᱥᱩᱵᱤᱫᱟ ᱠᱚ ᱦᱩᱭᱩᱜ ᱠᱟᱱᱟ ᱟᱨᱦᱚᱸ ᱚᱻ ᱟᱪᱪᱷᱟᱻ ᱟᱨᱻᱻ ᱫᱟᱜ ᱨᱮᱱᱟᱜ ᱡᱟᱦᱟᱸ ᱞᱮᱠᱟ ᱠᱟᱞᱟᱨ ᱢᱟᱱᱮ ᱵᱚᱰᱮᱼᱢᱚᱰᱮ ᱫᱟᱜ ᱵᱟᱝ ᱪᱟᱞᱟᱜ ᱠᱟᱱᱟ ᱵᱷᱟᱹᱜᱤ ᱯᱷᱨᱮᱥ ᱫᱟᱜ ᱪᱟᱜ ᱠᱟᱱᱟ ᱛᱚ ᱟᱪᱪᱷᱟᱼᱟᱪᱪᱷᱟ ᱟᱨᱻᱻ ᱚ ᱟᱪᱪᱷᱟ ᱢᱟᱱᱮ ᱥᱳᱢᱚᱭᱨᱮ ᱵᱟᱝᱯᱮ ᱧᱟᱢ ᱫᱟᱲᱮᱜ ᱠᱟᱱᱟ ᱫᱟᱜ ᱚᱱᱟ ᱜᱮ ᱟᱯᱮᱭᱟᱜ ᱫᱚ ᱢᱤᱫᱴᱟᱝ ᱚᱥᱩᱵᱤᱫᱟ ᱫᱚ ᱵᱟᱝ ᱚ ᱟᱪᱪᱷᱟ ᱟᱫᱚ ᱦᱟᱸᱜ ᱱᱤᱛᱚᱜ ᱫᱚ ᱵᱩᱡ ᱫᱟᱲᱮᱜ ᱠᱟᱱ ᱜᱮᱭᱟ ᱵᱤᱱ ᱛᱚ ᱯᱩᱡᱟᱹ ᱥᱩᱨ ᱮᱱᱟ ᱛᱚ ᱮᱭ ᱠᱟᱨᱚᱱ ᱛᱮ ᱪᱷᱩᱴᱤ ᱠᱚ ᱦᱟᱛᱟᱣ ᱟᱠᱟᱫᱟ ᱟᱨ ᱟᱹᱞᱤᱧ ᱦᱚᱸ ᱱᱚᱣᱟ ᱳᱯᱷᱤᱥ ᱨᱮ ᱜᱤᱫᱽᱨᱟᱹ ᱵᱟᱹᱱᱩᱜ ᱟᱠᱟᱫ ᱠᱚᱣᱟ ᱵᱤᱥᱤ ᱼᱼᱼ ᱟᱨᱼᱟᱨ ᱛᱟᱦᱚᱞᱮ ᱩᱱᱠᱩ ᱜᱤᱫᱽᱨᱟᱹ ᱠᱚᱞᱤᱧ ᱯᱷᱳᱱ ᱟᱠᱚᱣᱟ ᱡᱟᱛᱮ ᱞᱚᱜᱚᱱ ᱧᱚᱜ ᱦᱤᱡᱩᱜ ᱢᱟᱠᱚ

ᱦᱳᱭ ᱟᱨ ᱚᱥᱩᱵᱤᱫᱟ ᱫᱚ ᱪᱮᱫ ᱦᱚᱸ ᱵᱟᱹᱱᱩᱜᱼᱟ ᱵᱟᱝ ᱟᱪᱪᱷᱟᱻ ᱴᱷᱤᱠ ᱜᱮᱭᱟ ᱮᱨᱯᱚᱨ ᱠᱷᱚᱱ ᱫᱚ ᱥᱩᱵᱤᱛᱟᱯᱮ ᱧᱟᱢᱟ ᱴᱟᱭᱤᱢ ᱨᱮᱜᱮ ᱫᱟᱜ ᱫᱚ ᱦᱮᱸ ᱴᱷᱤᱠ ᱜᱮᱭᱟ ᱛᱟᱦᱚᱞᱮ